ᱡᱷᱟᱲᱠᱷᱚᱸᱰ ᱨᱮᱭᱟᱜ ᱢᱩᱬᱩᱫ ᱞᱟᱠᱪᱟᱨ ᱥᱮᱨᱣᱟ ᱫᱚ ᱱᱚᱝᱠᱟ ᱛᱟᱦᱮᱸ ᱠᱟᱱᱟ ᱢᱟᱲᱟᱝ ᱨᱮᱱᱟᱜ ᱡᱟᱦᱟᱸᱜᱮ ᱞᱟᱭᱼᱞᱟᱠᱪᱟᱨ ᱥᱟᱶᱦᱮᱫ ᱠᱚ ᱱᱚᱣᱟ ᱠᱚᱫᱚ ᱡᱚᱛᱚ ᱥᱮᱨᱮᱧ ᱠᱚᱫᱚ ᱮᱱᱮᱡ ᱛᱮᱜᱮ ᱵᱟᱲᱟᱭᱚᱜ ᱠᱟᱱ ᱛᱟᱦᱮᱸ ᱠᱟᱱᱟ ᱢᱮᱱᱠᱷᱟᱱ ᱱᱮᱛᱟᱨ ᱫᱚ ᱚᱱᱟ ᱠᱚ ᱡᱚᱛᱚ ᱯᱷᱮᱥᱮᱱ ᱨᱮ ᱟᱹᱨᱩᱭᱮᱱᱟ ᱟᱨ ᱦᱚᱲ ᱠᱟᱹᱡ ᱠᱟᱹᱡ ᱛᱮᱠᱚ ᱟᱹᱨᱩ ᱯᱷᱮᱨᱟᱣ ᱤᱫᱤᱜ ᱠᱟᱱᱟ ᱚᱱᱟ ᱠᱚᱫᱚ ᱡᱚᱛᱚ ᱠᱚ ᱦᱤᱲᱤᱧ ᱤᱫᱤᱭᱮᱫᱼᱟ ᱱᱮᱛᱟᱨ ᱫᱚ ᱡᱟᱦᱟᱸ ᱞᱮᱠᱟ ᱢᱟᱲᱟᱝ ᱫᱚ ᱢᱟᱲᱟᱝ ᱟᱜ ᱵᱚᱸᱜᱟᱼᱵᱳᱨᱳ ᱮᱱᱮᱡ ᱥᱮᱨᱮᱧ ᱦᱚᱸ ᱟᱠᱷᱲᱟ ᱨᱮ ᱛᱩᱢᱫᱟᱹᱜ ᱴᱟᱢᱟᱠ ᱛᱮ ᱵᱟᱝᱠᱷᱟᱱ ᱱᱤᱛᱚᱜ ᱫᱚ ᱚᱱᱟ ᱠᱚ ᱡᱚᱛᱚ ᱠᱚ ᱦᱤᱲᱤᱧ ᱤᱫᱤᱭᱮᱫᱼᱟ ᱰᱤᱡᱮ ᱥᱟᱣᱩᱱᱰ ᱛᱮᱠᱚ ᱮᱱᱮᱡ ᱠᱟᱱᱟ ᱚᱱᱠᱟ ᱚᱱᱠᱟᱛᱮ ᱟᱹᱰᱤ ᱠᱤᱪᱷᱩ ᱫᱷᱚᱨᱚᱢ ᱨᱮᱦᱚᱸ ᱠᱚ ᱯᱚᱨᱤᱵᱟᱨ ᱛᱟᱦᱮᱱ ᱠᱟᱱᱟ ᱱᱚᱣᱟ ᱱᱚᱣᱟ ᱠᱚ ᱟᱹᱨᱩ ᱯᱷᱮᱨᱟᱣ ᱤᱫᱤᱜ ᱠᱟᱱᱟ ᱟᱨ ᱢᱟᱲᱟᱝ ᱫᱚ ᱚᱱᱠᱟ ᱫᱚ ᱥᱚᱢᱟᱡᱽ ᱨᱮ ᱮᱠᱚᱛᱟ ᱠᱚ ᱛᱟᱦᱮᱸ ᱠᱟᱱᱟ ᱡᱟᱦᱟᱱᱥᱜ ᱜᱮ ᱡᱚᱛᱚᱱᱟᱜ ᱜᱚᱲᱚ ᱜᱚᱯᱚᱲᱚ ᱠᱟᱛᱮ ᱜᱮᱠᱚ ᱠᱟᱹᱢᱤ ᱠᱟᱱ ᱛᱟᱦᱮᱱ ᱢᱮᱱᱠᱷᱟᱱ ᱱᱮᱛᱟᱨ ᱫᱚ ᱥᱚᱢᱟᱡᱽ ᱨᱮ ᱡᱟᱦᱟᱸ ᱮᱠᱛᱟ ᱥᱚᱢᱟᱱᱚᱛᱟ ᱛᱟᱦᱮᱸ ᱠᱟᱱᱟ ᱚᱱᱟ ᱠᱟᱹᱡ ᱠᱟᱹᱡ ᱛᱮ ᱢᱟᱱᱮ ᱵᱟᱭ ᱧᱮᱞᱚᱜ ᱠᱟᱱᱟ ᱚᱱᱟ ᱡᱤᱱᱤᱥ ᱠᱚ ᱠᱟᱹᱴᱤᱡ ᱠᱟᱹᱴᱤᱡ ᱛᱮ ᱥᱟᱦᱟ ᱤᱫᱤᱜ ᱠᱟᱱ ᱞᱮᱠᱟ ᱵᱩᱡᱷᱟᱹᱜ ᱠᱟᱱᱟ ᱨᱮ ᱯᱟᱹᱞᱤ ᱨᱮ ᱡᱷᱚᱛᱚ ᱨᱮ ᱟᱹᱰᱤ ᱜᱚᱲᱚ ᱜᱚᱯᱚᱲᱚ ᱠᱚ ᱛᱟᱦᱮᱸ ᱠᱟᱱ ᱛᱟᱦᱮᱸ ᱠᱟᱱᱟ